ᱟᱵᱚ ᱡᱮᱦᱮᱛᱩ ᱫᱟᱜ ᱨᱮᱵᱚᱱ ᱯᱟᱭᱨᱟᱜ ᱠᱷᱟᱱ ᱢᱟᱲᱟᱝ ᱴᱨᱮᱱᱤᱝ ᱫᱚᱨᱠᱟᱨᱟ ᱦᱚᱲᱢᱚ ᱦᱚᱸ ᱯᱩᱨᱟᱹ ᱠᱟ ᱴᱤᱡ ᱫᱚᱨᱠᱟᱨ ᱦᱚᱲᱢᱚ ᱯᱩᱨᱟᱹ ᱠᱮᱴᱮᱡ ᱫᱚᱨᱠᱟᱨ ᱴᱟᱭᱤᱴ ᱫᱚᱛᱚ ᱴᱟᱭᱤᱴ ᱯᱮᱱᱴ ᱦᱚᱨᱚᱜ ᱫᱚᱨᱠᱟᱨ ᱛᱮᱵᱮ ᱮᱱᱟᱝ ᱟᱵᱚ ᱫᱟᱜᱨᱮᱵᱚᱱ ᱯᱟᱭᱨᱟ ᱞᱮᱱᱠᱷᱟᱱ ᱢᱟᱲᱟᱝ ᱯᱟᱭᱨᱟ ᱞᱮᱱᱠᱷᱟᱱ ᱵᱟᱵᱚᱱ ᱩᱵᱱᱢᱚᱜᱼᱟ ᱟᱨ ᱡᱚᱢ ᱧᱩ ᱦᱚᱸ ᱯᱩᱨᱟᱹ ᱪᱮᱨᱦᱟ ᱫᱚᱨᱠᱟᱨ ᱮᱱᱠᱷᱟᱱ ᱫᱟᱜᱨᱮ ᱯᱩᱨᱟᱹ ᱪᱮᱨᱦᱟ ᱛᱮᱜᱵᱚᱱ ᱯᱟᱭᱨᱟ ᱫᱟᱲᱮᱭᱟᱜᱼᱟ ᱵᱟᱵᱚᱱ ᱩᱱᱩᱢᱚᱜᱼᱟ ᱟᱨ ᱟᱨ ᱟᱵᱚ ᱦᱚᱸᱵᱚᱱ ᱫᱟᱜ ᱨᱮᱵᱚᱱ ᱩᱱᱩᱢ ᱞᱮᱱᱠᱷᱟᱱ ᱟᱵᱚ ᱢᱟᱵᱚᱱ ᱪᱟᱵᱟᱭᱱᱟ ᱚᱱᱠᱟ ᱟᱨ ᱫᱟᱜ ᱨᱮᱫᱚ ᱟᱵᱚ ᱢᱟᱲᱟᱝ ᱡᱚᱢ ᱧᱩᱦᱚᱸ ᱴᱷᱤᱠ ᱥᱩᱢᱟᱹᱭᱨᱮ ᱫᱚᱨᱠᱟᱨ ᱴᱷᱤᱠ ᱥᱩᱢᱟᱹᱭᱨᱮ ᱫᱚᱨᱠᱟᱨᱟ ᱟᱨ ᱫᱚᱛᱚ ᱯᱮᱱᱴ ᱫᱚ ᱯᱩᱨᱟᱹ ᱠᱟᱹᱴᱤᱡ ᱫᱷᱟᱨᱟ ᱡᱮᱢᱚᱱ ᱦᱚᱲᱢᱚ ᱦᱟᱹᱞᱠᱟᱹ ᱫᱷᱟᱨᱟ ᱵᱩᱡᱷᱟᱹᱜ ᱢᱟ ᱯᱩᱨᱟᱹ ᱴᱟᱭᱤᱴ ᱫᱚᱛᱚ ᱴᱟᱭᱤᱴ ᱯᱮᱱᱴ ᱦᱚᱨᱚᱜ ᱞᱮᱠᱷᱟᱱ ᱦᱚᱲᱢᱚ ᱦᱟᱹᱞᱠᱟᱹ ᱫᱷᱟᱨᱟ ᱵᱩᱡᱷᱟᱹᱜᱼᱟ ᱟᱨ ᱟᱨ ᱟᱵᱚ ᱡᱮᱦᱮᱛᱩ ᱮᱱᱠᱷᱟᱱ ᱫᱟᱜᱨᱮ ᱯᱟᱭᱨᱟᱜ ᱨᱮᱦᱚᱸ ᱡᱟᱦᱟᱸ ᱛᱤᱱᱟᱹᱜ ᱰᱷᱮᱹᱨ ᱫᱟᱜ ᱨᱮᱢ ᱯᱟᱭᱨᱟᱜ ᱨᱮᱦᱚᱸ ᱵᱟᱢ ᱩᱱᱩᱢ ᱫᱟᱲᱮᱭᱟᱜᱼᱟ ᱵᱟᱢ ᱩᱱᱩᱢ ᱫᱟᱲᱮᱭᱟᱜᱼᱟ ᱟᱨ ᱯᱟᱭᱨᱟ ᱠᱟᱛᱮᱫ ᱦᱚᱸ ᱡᱟᱦᱟᱸ ᱛᱤᱱᱟᱹᱜ ᱫᱟᱜᱨᱮᱢ ᱯᱟᱭᱨᱟᱜ ᱨᱮᱦᱚᱸ ᱡᱮᱦᱮᱛᱩ ᱡᱟᱦᱟᱸ ᱛᱤᱱᱟᱹᱜ ᱠᱷᱩᱵ ᱰᱷᱮᱹᱨ ᱵᱟᱱ ᱜᱟᱰᱟ ᱫᱟᱜ ᱟᱹᱛᱩᱜ ᱠᱟᱱ ᱨᱮᱦᱚᱸ ᱵᱟᱱ ᱜᱟᱰᱟ ᱫᱟᱜ ᱦᱤᱡᱩᱜ ᱠᱟᱱ ᱨᱮᱦᱚᱸ ᱯᱟᱭᱨᱟᱜ ᱨᱮᱦᱚᱸᱢ ᱡᱮᱦᱮᱛᱩ ᱟᱢ ᱡᱚᱢᱧᱩ ᱴᱷᱤᱠ ᱥᱩᱢᱟᱹᱭᱨᱮ ᱛᱟᱦᱮᱱᱟ ᱟᱨ ᱯᱟᱭᱨᱟᱜ ᱦᱚᱸ ᱡᱩᱫᱤ ᱯᱩᱨᱟᱹᱴᱟᱭ ᱫᱚᱛᱚ ᱴᱟᱭᱤᱴ ᱯᱮᱱᱴᱮᱢ ᱦᱚᱨᱚᱜ ᱠᱟᱜᱼᱟ ᱦᱚᱲᱢᱚ ᱨᱟᱣᱟᱞ ᱫᱷᱟᱨᱟ ᱵᱩᱡᱷᱟᱹᱜᱼᱟ ᱯᱷᱨᱩᱛᱤ ᱵᱩᱡᱷᱟᱹᱜᱼᱟ ᱯᱷᱩᱨᱛᱤ ᱵᱩᱡᱷᱟᱹᱜᱼᱟ ᱮᱱᱠᱷᱟᱱ ᱟᱢ ᱡᱟᱦᱟᱸ ᱯᱟᱭᱨᱟ ᱛᱮᱦᱚᱸ ᱯᱩᱨᱟᱹ ᱯᱟᱭᱨᱟᱜ ᱟᱢ ᱦᱚᱲᱢᱚ ᱦᱚᱸ ᱯᱩᱨᱟᱹ ᱯᱷᱩᱨᱛᱤᱢ ᱵᱩᱡᱷᱟᱹᱣᱟ ᱡᱟᱦᱟᱸ ᱛᱤᱱᱟᱹᱜ ᱵᱟᱱ ᱜᱟᱰᱟ ᱫᱟᱜ ᱦᱤᱡᱩᱜ ᱨᱮᱦᱚᱸ ᱯᱟᱭᱨᱟ ᱯᱟᱭᱨᱟᱛᱮ ᱢᱟᱱᱮᱢ ᱟᱛᱩᱢᱮ ᱨᱮᱦᱚᱸ ᱯᱟᱭᱨᱟ ᱯᱟᱭᱨᱟ ᱛᱮᱜᱮᱢ ᱚᱰᱚᱠ ᱫᱟᱲᱮᱭᱟᱜᱼᱟ ᱡᱩᱫᱤ ᱴᱷᱤᱠ ᱥᱩᱢᱟᱹᱭᱨᱮ ᱵᱟᱢ ᱡᱚᱢ ᱧᱩᱭᱟ ᱮᱱᱠᱷᱟᱱ ᱫᱚ ᱰᱷᱮᱹᱨ ᱫᱟᱜ ᱨᱮᱢ ᱟᱹᱛᱩᱜᱼᱟ ᱟᱨ ᱟᱹᱛᱩᱜ ᱟᱢ ᱟᱨ ᱟᱹᱛᱩ ᱞᱮᱱᱠᱷᱟᱱ ᱫᱚ ᱦᱟᱱᱛᱮ ᱡᱚᱛᱚ ᱯᱩᱨᱟᱹ ᱜᱚᱡ ᱩᱛᱟᱹᱨᱚᱜᱼᱟ ᱟᱨ ᱴᱷᱤᱠ ᱥᱩᱢᱟᱹᱭᱨᱮ ᱡᱩᱫᱤᱢ ᱡᱚᱢ ᱧᱩᱭᱟ ᱮᱱᱠᱷᱟᱱ ᱫᱚ ᱚᱱᱟ ᱯᱟᱭᱨᱟᱜ ᱞᱟᱹᱜᱤᱫ ᱪᱮᱥᱴᱟ ᱞᱟᱹᱜᱤᱫᱛᱮ ᱯᱩᱨᱟᱹ ᱟᱢ ᱢᱟᱲᱟᱝ ᱫᱚ ᱡᱚᱢᱧᱩ ᱦᱚᱸ ᱫᱚᱨᱠᱟᱨ ᱴᱟᱭᱤᱴ ᱫᱚᱛᱚ ᱯᱮᱱᱴ ᱦᱚᱸ ᱦᱚᱨᱚᱜ ᱫᱚᱨᱠᱟᱨ ᱯᱩᱨᱟᱹ ᱢᱟᱱᱮ ᱦᱩᱰᱤᱝ ᱦᱩᱰᱤᱝᱟᱜ ᱢᱟᱱᱮ ᱦᱩᱰᱤᱝ ᱦᱩᱰᱤᱝᱟᱜ ᱟᱨ ᱯᱩᱨᱟᱹ ᱢᱟᱲᱟᱝ ᱴᱨᱮᱱᱤᱝᱚᱜ ᱫᱚᱨᱠᱟᱨ ᱦᱩᱰᱤᱝ ᱦᱩᱰᱤᱝ ᱟᱨᱦᱚᱸᱢ ᱴᱮᱨᱱᱤᱝ ᱞᱮᱱᱠᱷᱟᱱ ᱡᱟᱦᱟᱸ ᱛᱤᱱᱟᱹᱜ ᱵᱟᱱ ᱜᱟᱰᱟ ᱫᱟᱜ ᱨᱮᱢ ᱯᱟᱭᱨᱟ ᱫᱟᱲᱮᱭᱟᱜᱼᱟ ᱟᱨ ᱦᱤᱡᱩᱜ ᱠᱟᱱᱻ

ᱡᱟᱦᱟᱸ ᱛᱤᱱᱟᱹᱜ ᱫᱟᱜ ᱨᱮᱦᱚᱢ ᱯᱟᱭᱨᱟ ᱫᱟᱲᱮᱭᱟᱜ ᱜᱮᱭᱟ ᱟᱨ ᱟᱨ ᱡᱟᱦᱟᱸ ᱛᱤᱱᱟᱹᱜ ᱫᱟᱜ ᱦᱤᱡᱩᱜ ᱨᱮᱦᱚᱸ ᱡᱟᱦᱟᱸ ᱛᱤᱱᱟᱹᱜ ᱨᱮᱦᱚᱸ ᱯᱩᱨᱟᱹ ᱵᱟᱧᱪᱟᱜ ᱜᱮᱭᱟ